ᱟᱯᱮᱭᱟᱜ ᱡᱟᱦᱟᱸᱴᱟᱜ ᱯᱨᱳᱰᱟᱠᱴ ᱦᱟᱛᱟᱣ ᱦᱩᱭ ᱞᱮᱱᱟ ᱚᱱᱟ ᱯᱷᱮᱥᱳᱭᱟᱥ ᱯᱨᱳᱰᱟᱠᱴ ᱫᱚ ᱟᱹᱰᱤ ᱟᱴ ᱜᱮ ᱵᱷᱟᱹᱜᱤ ᱜᱮᱭᱟ ᱚᱱᱟ ᱯᱷᱮᱥ ᱚᱣᱟᱥ ᱯᱨᱳᱰᱟᱠᱴ ᱦᱟᱛᱟᱣ ᱠᱟᱛᱮ ᱢᱤᱫ ᱪᱟᱸᱫᱳ ᱵᱷᱤᱛᱨᱤ ᱛᱮ ᱟᱹᱰᱤ ᱟᱭᱢᱟ ᱯᱚᱡᱮᱴᱤᱵᱷ ᱨᱮᱡᱟᱞᱴ ᱧᱟᱢ ᱟᱠᱟᱱᱟ